ᱦᱮᱞᱳ ᱱᱤᱭᱟᱹ ᱫᱚ ᱨᱟᱺᱪᱤ ᱯᱟᱥᱯᱳᱨᱴ ᱚᱯᱷᱤᱥ ᱠᱟᱱ ᱜᱮᱭᱟ ᱟᱫᱚ ᱤᱧ ᱫᱚ ᱯᱟᱥᱯᱳᱨᱴ ᱤᱧ ᱯᱟᱥᱯᱳᱨᱴ ᱛᱤᱧ ᱛᱚ ᱢᱮᱱᱟᱜ ᱜᱮᱭᱟ ᱟᱫᱚ ᱨᱮᱱᱩᱭᱮᱞ ᱚᱪᱚᱭ ᱞᱟᱹᱜᱤᱫᱧ ᱤᱧ ᱟᱨ ᱤᱧ ᱨᱮᱱ ᱜᱟᱛᱮ ᱠᱚᱲᱟ ᱠᱚ ᱥᱟᱞᱟᱜ ᱤᱧ ᱦᱚᱸ ᱩᱱᱠᱩ ᱠᱚ ᱪᱟᱞᱟᱜ ᱠᱟᱱᱟ ᱤᱧ ᱦᱚᱸᱧ ᱪᱟᱞᱟᱜ ᱞᱟᱹᱜᱤᱫ ᱟᱫᱚ ᱚᱱᱟ ᱦᱤᱥᱟᱹᱵ ᱛᱮ ᱞᱚᱜᱚᱱ ᱥᱟᱺᱦᱤᱡ ᱨᱤᱱᱣᱩᱣᱟᱞᱟᱹᱧ ᱯᱮ ᱟᱫᱚ ᱚᱱᱟ ᱠᱷᱚᱡᱚᱜ ᱠᱟᱱᱟ ᱚᱱᱟ ᱥᱟᱶ ᱤᱧ ᱠᱷᱚᱡᱚᱜ ᱠᱟᱱᱟ ᱞᱚᱜᱚᱱ ᱫᱷᱟᱨᱟ ᱨᱮᱱᱩᱣᱟᱞ ᱟᱹᱧ ᱯᱮ